ᱤᱧᱟᱹᱜ ᱱᱚᱣᱟ ᱡᱤᱭᱚᱱ ᱨᱮᱫᱚ ᱟᱹᱰᱤ ᱟᱭᱢᱟ ᱠᱟᱹᱢᱤ ᱠᱟᱹᱥᱛᱤ ᱫᱚ ᱢᱮᱱᱟᱜ ᱜᱮᱭᱟ ᱢᱮᱱᱠᱷᱟᱱ ᱵᱟᱡᱟᱨ ᱪᱟᱞᱟᱜ ᱦᱤᱡᱩᱜ ᱥᱮ ᱚᱠᱟᱛᱮ ᱫᱟᱬᱟᱱ ᱪᱟᱞᱟᱜ ᱥᱮ ᱟᱨᱚ ᱡᱟᱦᱟᱸ ᱠᱟᱹᱢᱤ ᱢᱮᱱᱟᱜ ᱚᱱᱟ ᱠᱚ ᱥᱚᱢᱚᱭ ᱡᱟᱦᱟᱸᱱᱟᱜ ᱡᱤᱱᱤᱥ ᱠᱚ ᱴᱮᱣᱮᱧ ᱤᱫᱤ ᱞᱟᱹᱜᱤᱫ ᱫᱚ ᱦᱮᱸᱰ ᱵᱮᱜᱽ ᱥᱮ ᱛᱤ ᱴᱮᱣᱮᱧ ᱵᱮᱜᱽ ᱫᱚ ᱟᱹᱰᱤᱜᱮ ᱞᱟᱹᱠᱛᱤ ᱞᱟᱹᱠᱛᱤᱭᱟᱱ ᱡᱤᱱᱤᱥ ᱠᱟᱱᱟ ᱢᱮᱱᱠᱷᱟᱱ ᱵᱟᱡᱟᱨ ᱠᱚᱛᱮ ᱵᱚᱱ ᱪᱟᱞᱟᱣ ᱮᱱᱟ ᱵᱟᱡᱟᱨ ᱠᱷᱚᱱ ᱥᱚᱵᱡᱤ ᱠᱚ ᱥᱮ ᱟᱨᱚ ᱡᱟᱦᱟᱸᱱᱟᱜ ᱫᱤᱱᱟᱹᱢ ᱡᱚᱨᱩᱨᱤ ᱡᱤᱱᱤᱥ ᱠᱚ ᱟᱜᱩ ᱞᱟᱹᱜᱤᱫ ᱫᱚ ᱛᱤ ᱴᱮᱣᱮᱧ ᱵᱮᱜᱽ ᱫᱚ ᱟᱹᱰᱤᱜᱮ ᱡᱚᱨᱩᱨᱤ ᱜᱮᱭᱟ ᱥᱮ ᱟᱹᱰᱤᱜᱮ ᱥᱚᱨᱮᱥᱟ ᱥᱮ ᱫᱟᱬᱟᱱ ᱪᱟᱞᱟᱜ ᱥᱩᱢᱟᱹᱭ ᱦᱚᱸ ᱡᱟᱦᱟᱸ ᱫᱟᱜ ᱠᱚ ᱥᱮ ᱡᱟᱢᱟᱜ ᱠᱚᱵᱚᱱ ᱤᱫᱤᱭᱟ ᱛᱤᱛᱮᱫᱚ ᱤᱫᱤ ᱞᱮᱠᱷᱟᱱ ᱚᱱᱟ ᱫᱚ ᱵᱩᱡᱩᱨ ᱛᱟᱱᱮᱡ ᱨᱮᱱᱟᱜ ᱵᱚᱛᱚᱨ ᱛᱟᱦᱮᱸᱱᱟ ᱢᱮᱱᱠᱷᱟᱱ ᱵᱮᱜᱽ ᱛᱮ ᱥᱮ ᱛᱤ ᱴᱮᱣᱮᱧ ᱵᱮᱜᱽ ᱛᱮ ᱥᱮ ᱦᱮᱸᱰ ᱵᱮᱜᱽ ᱛᱮ ᱤᱫᱤ ᱞᱮᱠᱷᱟᱱ ᱚᱱᱟ ᱵᱚᱛᱚᱨ ᱫᱚ ᱢᱮᱱᱠᱷᱟᱱ ᱵᱟᱝ ᱛᱟᱦᱮᱸᱱᱟ